ᱦᱳᱭ ᱜᱚᱢᱠᱮ ᱡᱚᱦᱟᱨ ᱜᱮ ᱦᱮᱸ ᱢᱳᱴᱟᱢᱩᱴᱤ ᱱᱟᱯᱟᱭ ᱜᱮᱛᱮ ᱞᱟᱝ ᱦᱮᱸ ᱚᱲᱟᱜ ᱠᱚᱨᱮ ᱦᱚᱸ ᱢᱳᱴᱟᱢᱩᱴᱤ ᱵᱮᱥ ᱜᱮ ᱱᱚᱜᱼᱚᱸᱭ ᱱᱤᱛᱚᱝ ᱢᱟ ᱟᱹᱰᱤ ᱡᱳᱨ ᱥᱤᱛᱩᱝ ᱮᱜ ᱟᱭ ᱡᱟᱦᱟᱸ ᱥᱮᱫ ᱢᱳᱥᱩᱢ ᱠᱚᱦᱚᱸ ᱢᱳᱥᱩᱢ ᱠᱚᱦᱚᱸ ᱮᱠᱫᱚᱢ ᱵᱚᱫᱚᱞ ᱪᱟᱵᱟ ᱟᱠᱟᱱᱟ ᱵᱷᱟᱹᱜᱤ ᱜᱮ ᱵᱩᱡᱷᱟᱹᱜ ᱠᱟᱱᱟ ᱦᱮᱸ ᱟᱪᱪᱷᱟ ᱴᱷᱤᱠ ᱴᱷᱤᱠ ᱦᱮᱸ ᱚᱱᱟ ᱦᱮᱸ ᱦᱮᱸ ᱴᱷᱤᱠ ᱦᱮ ᱦᱮᱸ ᱚᱱᱟ ᱢᱟ ᱱᱤᱦᱟᱹᱛ ᱫᱚᱨᱠᱟᱨ ᱦᱳᱭ ᱦᱳᱭ ᱦᱳᱭ ᱦᱳᱭ ᱡᱚᱦᱟᱨ ᱜᱮ ᱴᱷᱤᱠ ᱮᱹᱠᱫᱚᱢ ᱮᱹᱠᱫᱚᱢ ᱮᱹᱠᱫᱚᱢ ᱱᱤᱦᱟᱹᱛ ᱱᱤᱦᱟᱹᱛ ᱮᱠᱫᱚᱢ ᱱᱚᱣᱟ ᱮᱠᱫᱚᱢ ᱥᱟᱹᱨᱤ ᱜᱮ ᱫᱚᱨᱠᱟᱨ ᱠᱟᱱᱟ ᱱᱚᱣᱟ ᱵᱟᱠᱷᱟᱱ ᱦᱮᱸ ᱥᱮ ᱦᱮᱸ ᱦᱮᱸ ᱮᱠᱫᱚᱢ ᱫᱚᱨᱠᱟᱨ ᱦᱮᱸ ᱦᱮᱸ ᱦᱮᱸ ᱦᱮᱸ ᱠᱟᱹᱣᱰᱤ ᱫᱚᱨᱠᱟᱨᱚᱜ ᱠᱟᱱᱟ ᱦᱳᱭ ᱯᱷᱟᱭᱱᱮᱞ ᱥᱟᱯᱲᱟᱣ ᱦᱩᱭᱩᱜᱼᱟ

ᱦᱳᱭ ᱦᱳᱭ ᱟᱪᱪᱷᱟ ᱦᱮᱸ ᱟᱪᱪᱷᱟ ᱟᱪᱪᱷᱟ ᱴᱷᱤᱠ ᱵᱷᱟᱹᱜᱤ ᱟᱹᱰᱤ ᱱᱟᱯᱟᱭ ᱟᱹᱰᱤ ᱱᱟᱯᱟᱭ ᱦᱮᱸ ᱦᱮᱸ ᱴᱷᱤᱠ ᱴᱷᱤᱠ ᱵᱟᱝ ᱵᱟᱝ ᱦᱮᱸ ᱦᱮᱸ ᱟᱹᱰᱤ ᱡᱳᱨ ᱟᱹᱰᱤ ᱡᱳᱨ ᱟᱹᱰᱤ ᱡᱳᱨ ᱟᱹᱰᱤ ᱡᱳᱨ ᱦᱮᱸ ᱦᱮᱸ ᱵᱷᱟᱲᱟ ᱥᱮ ᱦᱮᱸ ᱦᱮᱸ ᱦᱳᱭ ᱦᱳᱭ ᱴᱷᱤᱠ ᱦᱮᱸ ᱦᱮᱸ ᱚᱵᱷᱟᱵᱽ ᱵᱟᱝᱟ ᱦᱳᱭ ᱦᱳᱭ ᱧᱟᱢᱚᱜᱼᱟ ᱦᱮᱸ ᱦᱮᱸ ᱦᱳᱭ ᱦᱳᱭ ᱦᱳᱭ ᱵᱟᱡᱮᱴ ᱵᱮᱱᱟᱣ ᱦᱳᱭ ᱦᱳᱭ ᱵᱟᱡᱮᱴ ᱵᱮᱱᱟᱣ ᱦᱩᱭᱩᱜᱼᱟ ᱦᱮᱸ ᱦᱮᱸ ᱠᱷᱚᱨᱚᱪ ᱯᱟᱲᱟᱜᱼᱟ ᱦᱮᱸ ᱦᱮᱸ ᱴᱷᱤᱠ ᱛᱤᱱᱟᱹᱜ ᱦᱳᱭ ᱦᱳᱭ ᱦᱳᱭ ᱦᱳᱭ ᱦᱩᱭᱩᱜ ᱠᱟᱱᱟ ᱦᱮᱸ ᱦᱮᱸ ᱦᱮᱸ ᱥᱮ ᱦᱮᱸ ᱦᱮᱸ ᱦᱳᱭ ᱦᱳᱭ ᱟᱬᱜᱚᱱᱟ ᱟᱬᱜᱚᱱᱟ ᱚᱱᱟ ᱵᱟᱠᱷᱟᱱ ᱟᱬᱜᱚ ᱩᱛᱟᱹᱨ ᱦᱩᱭᱩᱜᱼᱟ ᱦᱮᱸ ᱦᱮᱸ ᱜᱟᱱᱚᱜᱼᱟ ᱦᱮᱸ ᱦᱮᱸ ᱦᱮᱸ ᱟᱪᱪᱷᱟ ᱟᱪᱪᱷᱟ ᱴᱷᱤᱠ ᱴᱷᱤᱠ ᱯᱩᱭᱥᱟᱹ ᱚᱵᱷᱟᱵᱽ ᱦᱮᱸ ᱦᱮᱸ ᱴᱷᱤᱠ ᱴᱷᱤᱠ ᱜᱮᱭᱟ ᱛᱚᱵᱮ ᱦᱮᱸ ᱦᱮᱸ ᱴᱷᱤᱠ ᱴᱷᱤᱠ ᱴᱷᱤᱠ ᱴᱷᱤᱠ ᱦᱮᱸ ᱦᱮᱸ ᱴᱷᱤᱠ